ᱱᱟᱜᱟᱢ ᱞᱮᱠᱟᱛᱮ ᱫᱷᱟᱹᱨᱛᱤ ᱨᱮᱭᱟᱜ ᱥᱟᱱᱟᱢ ᱠᱷᱚᱱ ᱢᱟᱨᱮ ᱥᱚᱥᱱᱚᱜ ᱫᱚ ᱚᱠᱟ

ᱟᱜᱟᱢ ᱫᱚ ᱟᱢᱟᱜ ᱵᱟᱰᱟᱭ ᱞᱮᱠᱟᱛᱮ ᱞᱟᱹᱭ ᱥᱚᱫᱚᱨᱢᱮ ᱱᱚᱣᱟᱨᱮᱭᱟᱜ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱤᱧᱟᱹᱜ ᱦᱩᱫᱤᱥ ᱛᱮᱫᱚ ᱡᱟᱦᱟᱸ ᱟᱵᱚ ᱢᱟᱹᱱᱢᱤ ᱟᱵᱚ ᱠᱷᱮᱨᱣᱟᱞ ᱵᱚᱝᱥᱚ ᱠᱚᱣᱟᱜ ᱥᱟᱱᱛᱟᱲᱤ ᱦᱚᱯᱚᱱ ᱠᱚᱣᱟᱜ ᱱᱟᱜᱟᱢ ᱞᱮᱠᱟ ᱛᱮᱫᱚ ᱞᱟᱹᱭ ᱜᱟᱱᱚᱜᱼᱟ ᱡᱮ ᱡᱟᱦᱟᱸ ᱟᱵᱚᱨᱮᱱ ᱱᱟᱜᱟᱢᱤᱭᱟᱹᱠᱚ ᱟᱨ ᱵᱟᱝᱢᱟ ᱱᱚᱣᱟ ᱡᱟᱦᱟᱸ ᱚᱛ ᱚᱯᱮᱞ ᱢᱟᱹᱱᱢᱤ ᱥᱤᱨᱡᱚᱱ ᱠᱟᱛᱷᱟ ᱠᱚ ᱞᱟᱹᱭ ᱟᱹᱜᱩᱣ ᱠᱟᱜᱼᱟ ᱚᱱᱟ ᱞᱮᱠᱟᱛᱮᱢ ᱫᱷᱟᱹᱨᱛᱤ ᱨᱮᱭᱟᱜ ᱥᱟᱱᱟᱢ ᱠᱷᱚᱱ ᱢᱟᱨᱮ ᱥᱚᱥᱚᱱ ᱮᱱᱮᱢ ᱢᱮᱱ ᱠᱷᱟᱱ ᱤᱧᱟᱹᱜ ᱦᱩᱫᱤᱥ ᱛᱮᱫᱚ ᱱᱚᱣᱟ ᱫᱷᱟᱹᱨᱛᱤ ᱡᱟᱦᱟᱸ ᱥᱤᱨᱡᱚᱱ ᱮᱱᱟ ᱱᱚᱣᱟ ᱫᱚ

ᱨᱮᱭᱟᱜ ᱞᱟᱹᱭᱫᱚ ᱟᱹᱰᱤ

ᱡᱤᱱᱤᱥ ᱟᱱᱜᱮᱭᱟ ᱚᱛ ᱚᱯᱮᱞ ᱢᱟᱹᱱᱢᱤ ᱥᱤᱨᱡᱚᱱ ᱯᱩᱛᱷᱤ ᱠᱷᱚᱱ ᱵᱟᱰᱟᱭᱚᱜᱼᱟ

ᱫᱷᱟᱹᱨᱛᱤ ᱚᱠᱟᱞᱮᱠᱟᱨᱮ ᱚᱯᱮᱞᱮᱱᱟ ᱟᱨ ᱢᱟᱹᱱᱢᱤ ᱠᱚ ᱚᱠᱟᱞᱮᱠᱟ ᱨᱮᱠᱚ ᱚᱯᱮᱞᱮᱱᱟ ᱱᱚᱣᱟ ᱫᱚ ᱟᱹᱞᱤᱧᱟᱜ ᱩᱭᱦᱟᱹᱨ ᱛᱮᱫᱚ ᱫᱷᱟᱹᱨᱛᱤ ᱫᱚ ᱱᱚᱣᱟ ᱢᱤᱨᱛᱷᱤᱠᱟ ᱪᱮ ᱱᱚᱣᱟ ᱫᱷᱟᱹᱨᱛᱤᱫᱚ ᱢᱟᱲᱟᱝ ᱫᱚ ᱱᱚᱠᱟ ᱥᱩᱱᱜᱮ ᱛᱟᱦᱮᱸᱠᱟᱱ ᱛᱟᱦᱮᱫ ᱥᱩᱱᱜᱮ ᱛᱟᱦᱮᱱ ᱠᱟᱱᱟ ᱚᱱᱟ ᱢᱩᱫᱽᱨᱮ ᱱᱚᱣᱟᱫᱚ ᱢᱟᱱᱮ ᱥᱤᱨᱡᱚᱱᱤᱭᱟᱹᱣᱟᱜ ᱦᱟᱦᱟᱲᱟ ᱫᱟᱲᱮ ᱛᱮᱜᱮ

ᱦᱚᱸ ᱛᱚᱸᱵᱟᱭᱮᱱᱟ ᱪᱮ ᱯᱷᱮᱬ ᱦᱚᱸ ᱥᱤᱨᱡᱟᱹᱣᱮᱱᱟ ᱥᱤᱨᱡᱚᱱᱤᱭᱟᱹᱣᱟᱜ ᱱᱚᱣᱟ ᱡᱟᱦᱟᱸ ᱦᱟᱦᱟᱲᱟ ᱫᱟᱲᱮᱛᱮᱜᱮ ᱚᱱᱟ ᱫᱷᱟᱹᱨᱛᱤ

ᱱᱩᱭ ᱟᱹᱰᱤᱞᱮᱠᱟᱱ ᱨᱟᱡᱽᱠᱚ ᱠᱟᱹᱢᱤ ᱵᱷᱟᱨ ᱴᱷᱟᱹᱠᱩᱨᱮ ᱵᱷᱟᱨᱟᱣᱟᱫ ᱠᱚ ᱛᱟᱦᱮᱱ ᱢᱮᱱᱠᱷᱟᱱ ᱡᱚᱛᱚ ᱫᱚ ᱚᱱᱟᱠᱟᱹᱢᱤᱨᱮ ᱵᱟᱝᱠᱚ ᱥᱟᱹᱛ ᱫᱟᱲᱮᱭᱟᱠᱟᱜᱼᱟ ᱛᱚ ᱚᱱᱠᱟ ᱢᱤᱢᱤᱴᱤᱡ ᱨᱟᱡᱽ ᱠᱟᱴᱠᱚᱢᱨᱟᱡᱽ ᱦᱚᱨᱚᱨᱟᱡᱽ ᱞᱮᱸᱰᱮᱫᱨᱟᱡᱽ ᱱᱩᱠᱩ ᱡᱟᱦᱟᱸ ᱱᱩᱠᱩ ᱡᱟᱦᱟᱸ ᱠᱟᱹᱢᱤ ᱛᱟᱠᱚ ᱛᱟᱦᱮᱸᱠᱟᱱ ᱛᱟᱦᱮᱫ ᱩᱱᱠᱩ ᱡᱚᱛᱚ ᱦᱚᱲᱟᱜ ᱜᱚᱲᱚ ᱜᱚᱯᱚᱲᱚᱛᱮ

ᱥᱚᱱᱟ ᱥᱤᱠᱲᱤᱛᱮ ᱛᱚᱞ ᱠᱟᱛᱮᱫ ᱟᱭᱟᱜ ᱫᱮᱭᱟᱨᱮ ᱛᱷᱟᱹᱨᱤᱨᱮ ᱞᱮᱸᱰᱮᱫᱨᱟᱡᱽ ᱚᱛ ᱠᱷᱚᱱ ᱫᱷᱟᱹᱨᱛᱤ ᱠᱷᱚᱱ

ᱫᱟᱜ ᱞᱟᱛᱟᱨ ᱠᱷᱚᱱ ᱦᱟᱥᱟ ᱨᱟᱠᱟᱵ ᱠᱟᱛᱮ ᱦᱟᱥᱟ ᱨᱟᱠᱟᱵ ᱠᱟᱛᱮ ᱱᱚᱣᱟ ᱫᱷᱟᱹᱨᱛᱤ ᱵᱮᱱᱟᱣ ᱨᱮᱭᱟᱜᱼᱮ ᱠᱩᱨᱩᱢᱩᱴᱩ ᱠᱮᱜᱼᱟ ᱟᱨ ᱚᱱᱟ ᱫᱷᱟᱹᱨᱛᱤ ᱵᱮᱱᱟᱣᱮᱱ ᱢᱟᱹᱫᱽᱨᱮ ᱥᱤᱨᱡᱚᱱᱤᱭᱟᱹᱦᱟᱜ ᱱᱚᱣᱟ ᱦᱟᱦᱟᱲᱟ ᱫᱟᱲᱮ ᱡᱟᱦᱟᱸ ᱫᱷᱟᱹᱨᱛᱤ ᱵᱮᱱᱟᱣᱮᱱᱟ ᱚᱸᱰᱮ ᱡᱟᱦᱟᱸ ᱥᱤᱨᱡᱚᱱᱤᱭᱟᱹᱣᱟᱜ ᱚᱝ ᱫᱟᱲᱮᱛᱮ ᱮᱛᱚᱢᱛᱮ ᱠᱚᱸᱭᱮᱛᱮ ᱡᱟᱦᱟᱸ ᱢᱟᱱᱮ ᱟᱭᱳᱫᱟᱲᱮ ᱟᱨ ᱵᱟᱵᱟ ᱫᱟᱲᱮ ᱧᱟᱢᱮᱱ ᱛᱟᱭᱚᱢ ᱱᱚᱣᱟ ᱢᱤᱨᱛᱷᱤᱠᱟ ᱨᱮᱭᱟᱜ ᱡᱟᱦᱟᱸ ᱥᱤᱥᱤᱨᱡᱟᱹᱣᱟᱜᱼᱟ ᱡᱟᱦᱟᱸ ᱡᱚᱥ ᱛᱟᱦᱮᱸ ᱠᱟᱱᱟ ᱚᱸᱰᱮ ᱥᱮᱴᱮᱨᱮᱱᱛᱮ ᱟᱨ ᱟᱡ ᱡᱟᱦᱟᱸ ᱦᱩᱫᱤᱥᱛᱮ ᱱᱚᱣᱟ ᱫᱷᱟᱹᱨᱛᱤ ᱵᱮᱱᱟᱣ ᱞᱮᱜᱼᱟ ᱟᱨ ᱚᱱᱟ ᱫᱷᱟᱹᱨᱛᱤᱨᱮ ᱡᱤᱵᱽᱼᱡᱤᱭᱟᱹᱞᱤᱠᱚ ᱪᱮᱫ ᱞᱮᱠᱟᱨᱮ ᱥᱤᱨᱡᱟᱹᱣ ᱠᱟᱛᱮᱱ ᱚᱱᱟ ᱫᱷᱟᱹᱨᱛᱤ ᱨᱮᱠᱚ ᱮᱱᱮᱡ ᱥᱮᱨᱮᱧ ᱡᱚᱝ ᱵᱟᱝᱠᱷᱟᱱ ᱠᱷᱮᱞ ᱠᱷᱮᱞᱰᱩᱡᱚᱝ ᱞᱮᱠᱟᱱ ᱠᱟᱹᱢᱤ ᱠᱟᱛᱮ ᱟᱡ ᱪᱮᱫ ᱞᱮᱠᱟᱨᱮ ᱢᱟᱹᱱᱮ ᱧᱟᱢᱟ ᱟᱨ ᱱᱚᱣᱟ ᱫᱷᱟᱹᱨᱛᱤ ᱚᱠᱟ ᱞᱮᱠᱟᱨᱮ ᱥᱤᱨᱡᱟᱹᱣ ᱠᱟᱛᱮ ᱥᱚᱨᱮᱥ ᱠᱷᱚᱱ ᱥᱚᱨᱮᱥ ᱪᱮᱦᱨᱟ ᱧᱮᱞ ᱦᱚᱪᱚᱭᱟ ᱟᱨ ᱚᱱᱟᱨᱮ ᱡᱟᱦᱟᱸ ᱡᱤᱵᱽᱼᱡᱤᱭᱟᱹᱞᱤ ᱠᱚ ᱚᱯᱮᱞᱚᱜᱼᱟ ᱩᱱᱠᱩ ᱪᱮᱫ ᱞᱮᱠᱟᱨᱮ ᱚᱸᱰᱮ ᱡᱤᱣᱤᱠᱚ ᱦᱩᱞᱟᱹᱝᱼᱟ ᱚᱱᱟᱞᱮᱠᱟᱱ ᱦᱩᱫᱤᱥ ᱫᱚᱦᱚ ᱠᱟᱛᱮᱫ ᱴᱷᱟᱹᱠᱩᱨ ᱵᱟᱝ ᱥᱤᱥᱤᱨᱡᱟᱹᱣᱤᱡ ᱟᱭᱟᱜ ᱦᱟᱦᱟᱲᱟ

ᱱᱚᱣᱟ ᱟᱵᱚᱣᱟᱜ ᱥᱟᱱᱛᱟᱞᱤ ᱱᱟᱜᱟᱢ ᱞᱮᱠᱟᱛᱮ ᱱᱚᱣᱟ ᱡᱟᱦᱟᱸ ᱫᱷᱟᱹᱨᱛᱤ ᱨᱮᱭᱟᱜ ᱥᱟᱱᱟᱢ ᱞᱮᱠᱟᱱᱟᱜ ᱠᱟᱹᱢᱤ ᱦᱚᱨᱟ ᱥᱟᱹᱛ ᱠᱟᱛᱮ ᱟᱭᱟᱜ

ᱯᱩᱨᱟᱹᱣ ᱠᱮᱜᱼᱟ ᱢᱮᱱᱠᱷᱟᱱ ᱚᱸᱰᱮ ᱡᱟᱦᱟᱸ ᱡᱤᱵᱽ ᱡᱤᱭᱟᱹᱞᱤ ᱠᱚ ᱥᱤᱨᱡᱟᱹᱣᱮᱱᱟ ᱟᱨ ᱟᱠᱚ ᱟᱠᱚᱣᱟᱜ ᱠᱟᱹᱢᱤᱨᱮᱠᱚ ᱛᱟᱦᱮᱭᱮᱱᱟ ᱚᱱᱠᱟᱜᱮ ᱱᱚᱣᱟ ᱫᱷᱟᱹᱨᱛᱤ ᱥᱚᱵᱷᱟᱭ ᱞᱟᱹᱜᱤᱫ ᱡᱚᱛᱚᱞᱮᱠᱟᱱ ᱡᱤᱵᱽᱼᱡᱤᱭᱟᱹᱞᱤ ᱡᱚᱛᱚ ᱞᱮᱠᱟᱱ ᱡᱤᱵᱽᱼᱡᱤᱭᱟᱹᱞᱤ ᱡᱟᱱᱟᱢ ᱠᱮᱫ ᱠᱚᱛᱮ ᱯᱟᱹᱦᱤᱞ ᱠᱷᱚᱱ ᱱᱤᱛᱚᱜ ᱫᱷᱟᱹᱵᱤᱡ ᱡᱟᱦᱟᱸ ᱛᱤᱱᱟᱹᱜ ᱜᱮ ᱧᱮᱞᱚᱜ ᱠᱟᱱ ᱱᱚᱣᱟ ᱠᱚᱫᱚ ᱡᱚᱛᱚ ᱥᱤᱨᱡᱚᱱᱤᱭᱟᱹᱣᱟᱜ ᱥᱤᱨᱡᱚᱱ